ᱱᱚᱣᱟ ᱴᱚᱴᱷᱟ ᱨᱮ ᱟᱭᱢᱟ ᱜᱚᱴᱟᱝ ᱪᱮᱬᱮ ᱠᱚ ᱢᱮᱱᱟᱜ ᱠᱚᱣᱟ ᱚᱠᱚᱭ ᱠᱚᱫᱚ ᱵᱟᱡᱟᱨ ᱠᱚᱨᱮᱫ ᱢᱮᱱᱟᱜ ᱠᱚᱣᱟ ᱟᱨ ᱡᱟᱦᱟᱸ ᱠᱚᱨᱮᱜ ᱫᱟᱨᱮ ᱠᱚ ᱥᱮ ᱵᱤᱨ ᱧᱚᱜ ᱠᱚ ᱵᱩᱨᱩ ᱧᱚᱜ ᱠᱚ ᱢᱮᱱᱟᱜᱼᱟ ᱚᱱᱟ ᱠᱚᱨᱮᱫ ᱛᱚ ᱩᱱᱟᱹᱜ ᱠᱟᱹᱦᱩ ᱠᱚᱫᱚ ᱵᱟᱹᱪᱩᱜ ᱠᱚᱣᱟ ᱯᱚᱛᱟᱢ ᱠᱚ ᱠᱩᱭᱞᱤ ᱠᱚ ᱴᱤᱜ ᱴᱚᱬᱚᱜ ᱠᱚ ᱠᱤᱥᱱᱤ ᱠᱚ ᱟᱨ ᱱᱚᱝᱠᱟ ᱰᱮᱰᱮᱢ ᱪᱮᱬᱮ ᱠᱚ ᱟᱨ ᱴᱤᱡᱴᱤᱡ ᱪᱮᱬᱮ ᱠᱚ ᱟᱭᱢᱟ ᱜᱚᱴᱟᱝ ᱟᱹᱰᱤ ᱜᱟᱱ ᱢᱮᱱᱟᱜ ᱠᱚᱜᱮᱭᱟ ᱟᱫᱚ ᱩᱱᱠᱩᱣᱟᱜ ᱪᱚᱦᱚᱲ ᱥᱮ ᱨᱟᱜ ᱟᱹᱰᱤ ᱢᱚᱡᱽ ᱟᱡᱚᱢᱚᱜᱼᱟ ᱟᱫᱚ ᱱᱩᱠᱩ ᱥᱤᱢ ᱨᱟᱜᱽ ᱞᱮᱱᱠᱷᱟᱱ ᱜᱮ ᱟᱹᱰᱤ ᱢᱚᱡᱽ ᱠᱚ ᱪᱚᱦᱚᱲᱟ ᱱᱚᱰᱮ ᱠᱚᱠᱚᱨ ᱠᱚ ᱢᱮᱱᱟᱜ ᱠᱚᱜᱮᱭᱟ ᱟᱨ ᱱᱚᱰᱮ ᱡᱚᱛᱚ ᱢᱤᱫ ᱫᱷᱟᱣᱛᱮ ᱩᱱᱩᱠᱩᱣᱟᱜ ᱪᱚᱦᱚᱲ ᱥᱮ ᱩᱱᱠᱩᱟᱜ ᱨᱟᱜ ᱟᱡᱚᱢᱚᱜᱼᱟ ᱥᱮ ᱟᱹᱰᱤ ᱢᱚᱡᱽ ᱜᱮ ᱟᱡᱚᱢᱜᱼᱟ ᱱᱚᱰᱮ ᱵᱟᱡᱟᱨ ᱨᱮᱫᱚ ᱢᱮᱱᱜᱟᱱᱚᱜᱼᱟ ᱩᱱᱠᱩ ᱚᱸᱰᱮ ᱫᱚ ᱜᱟᱹᱰᱤ ᱢᱚᱴᱚᱨ ᱠᱚᱨᱮᱱᱟᱜ ᱟᱭᱢᱟ ᱱᱚᱝᱠᱟ ᱥᱟᱰᱮ ᱛᱟᱦᱮᱱᱟ ᱟᱨ ᱱᱚᱣᱟ ᱵᱩᱨᱩ ᱫᱷᱟᱨᱮ ᱠᱚᱨᱮᱜ ᱫᱚ ᱥᱮ ᱱᱚᱣᱟ ᱤᱭᱟᱹ ᱡᱟᱦᱟᱸ ᱠᱚᱨᱮᱜ ᱵᱟᱡᱟᱨ ᱵᱟᱝ ᱠᱟᱱᱟ ᱜᱟᱹᱰᱤ ᱜᱷᱚᱲᱟ ᱩᱱᱟᱹᱜ ᱵᱟᱹᱱᱩᱜᱼᱟ ᱮᱱᱠᱷᱟᱱ ᱱᱚᱣᱟ ᱠᱚᱨᱮᱜ ᱪᱮᱬᱮ ᱨᱟᱜ ᱟᱹᱰᱤ ᱢᱚᱡᱽ ᱟᱡᱚᱢᱜᱼᱟ ᱟᱫᱚ ᱱᱩᱠᱩᱣᱟᱜ ᱪᱚᱦᱚᱲ ᱨᱟᱜ ᱥᱮ ᱥᱮ ᱱᱩᱠᱩᱣᱟᱜ ᱟᱲᱟᱝ ᱛᱟᱠᱚ ᱱᱩᱱᱟᱹᱜ ᱢᱚᱡᱽ ᱟᱹᱰᱤ ᱢᱚᱡᱽ ᱟᱡᱚᱢᱯᱜᱼᱟ ᱱᱚᱝᱠᱟ ᱱᱚᱝᱠᱟ ᱢᱤᱫ ᱵᱮᱲᱟ ᱫᱟᱠᱟ ᱦᱚᱸ ᱵᱟᱢ ᱡᱚᱢᱟ ᱥᱮ ᱱᱩᱠᱩᱣᱟᱜ ᱟᱡᱚᱢᱛᱮ ᱡᱤᱣᱤ ᱠᱚ ᱡᱤᱭᱟᱹᱲ ᱧᱚᱜ ᱜᱮ ᱵᱩᱡᱷᱟᱹᱜᱼᱟ ᱟᱫᱚ ᱚᱱᱟᱛᱮ ᱱᱩᱠᱩ ᱪᱮᱬᱮ ᱪᱤᱯ ᱪᱮᱬᱮ ᱠᱚᱫᱚ ᱟᱹᱰᱤ ᱜᱮᱧ ᱠᱩᱥᱤᱭᱟᱠᱚᱣᱟ ᱦᱚᱲ ᱫᱚ ᱪᱮᱬᱮ ᱠᱚ ᱧᱮᱞ ᱞᱮᱠᱚ ᱠᱷᱟᱱ ᱵᱟᱴᱚᱞ ᱠᱚ ᱥᱟᱵ ᱠᱟᱜᱼᱟ ᱟᱜ ᱥᱟᱨ ᱠᱚ ᱥᱟᱵ ᱠᱟᱜᱼᱟ ᱠᱷᱟᱱ ᱩᱱᱠᱩ ᱛᱩᱧ ᱠᱚᱣᱟ ᱠᱚ ᱫᱟᱨᱩᱲ ᱠᱚᱣᱟ ᱠᱚ ᱴᱩᱴᱤ ᱠᱚᱣᱟ ᱠᱚ ᱟᱨ ᱤᱧ ᱜᱮ ᱤᱧ ᱫᱚ ᱧᱮᱞ ᱠᱚᱣᱟᱹᱧ ᱥᱮ ᱮᱱᱠᱷᱟᱱ ᱟᱹᱰᱤ ᱫᱟᱭᱟ ᱜᱮᱧ ᱧᱮᱞ ᱠᱚᱣᱟ ᱩᱱᱤ ᱪᱮᱬᱮ ᱢᱟᱥᱮ ᱟᱡ ᱟᱡᱛᱮ ᱟᱹᱥᱩᱞᱚᱜ ᱠᱟᱱᱟᱭ ᱩᱱᱤ ᱛᱤᱱᱟᱹᱜ ᱢᱚᱡᱽ ᱧᱮᱞᱚᱜ ᱠᱟᱱᱟᱭ ᱟᱨ ᱪᱚᱦᱚᱲ ᱜᱚᱫ ᱠᱟᱜ ᱟᱭ ᱟᱹᱰᱤ ᱢᱚᱡᱽᱛᱟᱭ ᱟᱡᱚᱢᱜᱼᱟ ᱨᱚᱲ ᱠᱚ ᱮᱱᱠᱷᱟᱱ ᱩᱱᱠᱩ ᱫᱚ ᱟᱹᱰᱤ ᱪᱮᱦᱨᱟ ᱤᱧ ᱫᱚᱧ ᱧᱮᱞ ᱠᱚᱣᱟ ᱛᱩᱠᱟᱹ ᱠᱚᱨᱮᱫ ᱦᱚᱸ ᱧᱮᱞ ᱠᱚᱣᱟᱹᱧ ᱥᱮ ᱮᱱᱠᱷᱟᱱ ᱧᱩᱨ ᱠᱚᱜ ᱠᱷᱟᱱ ᱨᱟᱠᱟᱵ ᱠᱟᱠᱚᱣᱟᱹᱧ ᱟᱨ ᱪᱮᱥᱴᱟᱭᱟᱹᱧ ᱫᱟᱜ ᱠᱚ ᱮᱢ ᱨᱮᱭᱟᱜ ᱟᱫᱚ ᱪᱮᱬᱮ ᱡᱟᱹᱛᱤ ᱠᱟᱱᱟ ᱠᱚ ᱩᱱᱠᱩ ᱟᱠᱚ ᱛᱮᱠᱚ ᱟᱹᱥᱩᱞᱚᱜ ᱠᱟᱱᱟ ᱩᱱᱠᱩ ᱫᱚ ᱵᱟᱝ ᱜᱚᱡᱽ ᱠᱚᱨᱟᱣ ᱫᱚᱨᱠᱟᱨ ᱟᱫᱚ ᱱᱚᱰᱮ ᱢᱟᱨᱟᱫ ᱠᱚ ᱢᱮᱱᱟᱜ ᱠᱚᱣᱟ ᱵᱩᱨᱩ ᱵᱷᱤᱛᱤᱨ ᱠᱚᱨᱮᱜ ᱫᱚ ᱢᱟᱨᱟᱫ ᱠᱚᱫᱚ ᱟᱹᱛᱩ ᱫᱤᱥᱚᱢ ᱠᱚᱨᱮᱜ ᱚᱱᱠᱟ ᱟᱹᱱ ᱟᱹᱨᱤ ᱥᱮ ᱨᱟᱭ ᱠᱚ ᱛᱚᱞ ᱟᱠᱟᱫᱼᱟ ᱡᱮ ᱢᱟᱨᱟᱫ ᱫᱚ ᱟᱞᱚ ᱵᱚᱱ ᱥᱮᱸᱫᱽᱨᱟ ᱠᱚᱢᱟ ᱢᱮᱱᱛᱮ ᱮᱱᱠᱷᱟᱱ ᱩᱱᱠᱩ ᱢᱟᱨᱟᱜ ᱠᱚᱫᱚ ᱵᱟᱠᱚ ᱛᱩᱧ ᱠᱚᱣᱟ ᱢᱟᱱᱮ ᱵᱚᱪᱷᱚᱨ ᱫᱤᱱ ᱨᱮ ᱥᱮᱸᱫᱽᱨᱟ ᱠᱚ ᱦᱩᱭᱩᱜ ᱨᱮᱦᱚᱸ ᱢᱟᱨᱟᱜ ᱠᱚᱫᱚ ᱱᱟᱥᱮ ᱦᱚᱸ ᱵᱟᱠᱚ ᱛᱩᱧ ᱠᱚᱣᱟ ᱵᱟᱠᱷᱟᱱ ᱟᱹᱛᱩ ᱦᱚᱲ ᱥᱮ ᱯᱩᱲᱥᱤ ᱯᱟᱥᱴᱟ ᱥᱮᱫ ᱠᱷᱚᱱ ᱩᱱᱠᱩ ᱠᱚ ᱰᱟᱰᱚᱢ ᱠᱚᱣᱟ ᱚᱱᱟᱛᱮ ᱢᱟᱨᱟᱜ ᱛᱩᱧ ᱠᱚᱫᱚ ᱠᱚ ᱢᱟᱱᱟ ᱟᱠᱟᱫ ᱠᱚᱣᱟ ᱚᱱᱠᱟᱜᱮ ᱟᱨ ᱮᱴᱟᱜ ᱠᱚᱫᱚ ᱠᱚ ᱥᱮᱸᱫᱽᱨᱟ ᱠᱚ ᱨᱮᱦᱚᱸ ᱢᱮᱱᱠᱷᱟᱱ ᱢᱟᱨᱟᱫ ᱫᱚ ᱵᱟᱝ ᱥᱮᱫᱽᱨᱟ ᱢᱮᱱᱛᱮ ᱱᱚᱰᱮ ᱥᱤᱢ ᱦᱚᱱᱟᱜ ᱟᱹᱛᱩ ᱥᱤᱢ ᱡᱟᱦᱟᱸ ᱞᱮᱠᱟ ᱢᱮᱱᱟᱜ ᱠᱚᱣᱟ ᱥᱮ ᱵᱩᱨᱩ ᱥᱤᱢ ᱦᱚᱸ ᱚᱱᱠᱟᱜᱮ ᱢᱮᱱᱟᱜ ᱠᱚᱣᱟ ᱩᱱᱠᱩ ᱦᱚᱸ ᱪᱮᱬᱮ ᱵᱟᱨᱟᱵᱟᱹᱨᱤ ᱠᱚ ᱩᱰᱟᱹᱣ ᱫᱟᱲᱮᱭᱟᱜᱼᱟ ᱟᱫᱚ ᱩᱱᱠᱩ ᱠᱚᱦᱚᱸ ᱟᱹᱰᱤ ᱢᱚᱡᱽ ᱠᱚ ᱠᱩᱠᱲᱩᱭᱟ ᱟᱫᱚ ᱚᱱᱟᱛᱮ ᱪᱮᱬᱮ ᱡᱟᱹᱛᱤ ᱢᱮᱱ ᱞᱮᱠᱷᱟᱱ ᱫᱚ ᱟᱹᱰᱤ ᱫᱟᱭᱟ ᱫᱩᱞᱟᱹᱲ ᱵᱩᱡᱷᱟᱹᱜᱼᱟ ᱟᱨ ᱩᱱᱠᱣᱟᱜ ᱪᱚᱦᱚᱲ ᱦᱚᱸ ᱟᱹᱰᱤ ᱢᱚᱡᱽ ᱟᱡᱚᱢᱚᱜᱼᱟ